ᱟᱨ ᱟᱞᱮ ᱟᱞᱮᱭᱟᱜ ᱴᱚᱴᱷᱟ ᱨᱮ ᱟᱭᱢᱟ ᱞᱮᱠᱟᱱ ᱡᱟᱹᱛᱤ ᱠᱚ ᱢᱮᱱᱟᱜ ᱟᱠᱟᱫ ᱠᱟᱜ ᱠᱚᱣᱟ ᱠᱟᱢᱟᱨ ᱢᱟᱨᱦᱟ ᱵᱷᱩᱧᱟᱹ ᱢᱩᱱᱰᱟ ᱜᱚᱭᱞᱟ ᱟᱨᱚ ᱫᱤᱠᱩ ᱢᱮᱱᱟᱜ ᱠᱚᱣᱟ ᱥᱩᱰᱤ ᱢᱚᱱᱰᱚᱞ ᱠᱚ ᱩᱱᱠᱩ ᱥᱟᱞᱟᱜ ᱦᱚᱸ ᱟᱞᱮᱭᱟᱜ ᱡᱚᱜᱟᱡᱚᱜᱽ ᱢᱮᱱᱟᱜ ᱛᱟᱞᱮᱭᱟ ᱜᱟᱛᱮ ᱫᱚᱢᱮ ᱞᱮ ᱜᱟᱛᱮᱜ ᱜᱮᱭᱟ ᱵᱟᱡᱟᱨ ᱨᱮ ᱡᱩᱫᱤ ᱞᱮ ᱧᱟᱯᱟᱢᱟ ᱵᱮᱝᱠ ᱨᱮᱦᱚᱸ ᱡᱩᱫᱤᱢ ᱧᱟᱯᱟᱢ ᱠᱟᱛᱮᱜ ᱜᱚᱞᱯᱷᱚᱭ ᱜᱮᱭᱟ ᱞᱮ ᱟᱨᱚ ᱟᱨᱚ ᱟᱠᱚ ᱚᱲᱟᱜ ᱦᱚᱸ ᱞᱮ ᱪᱟᱞᱟᱜ ᱜᱮᱭᱟ ᱚᱸᱰᱮ ᱦᱚᱸ ᱯᱚᱭᱥᱟ ᱤᱫᱤ ᱦᱚᱴᱚ ᱠᱚ ᱟᱨ ᱟᱠᱚ ᱦᱚᱸᱠᱚ ᱦᱤᱡᱩᱜ ᱜᱮᱭᱟ ᱟᱞᱮ ᱥᱮᱫ ᱟᱨ ᱨᱚᱦᱚᱭ ᱛᱩᱫ ᱦᱚᱸᱠᱚ ᱦᱟᱹᱡᱩᱜ ᱜᱮᱭᱟ ᱟᱞᱮ ᱥᱮᱫ ᱵᱟᱹᱫᱽ ᱨᱮ ᱚᱸᱰᱮ ᱦᱚᱸᱞᱮ ᱜᱚᱞᱯᱷᱚᱭ ᱜᱮᱭᱟ ᱟᱨ ᱟᱞᱮ ᱦᱚᱸ ᱡᱩᱫᱤ ᱞᱮ ᱪᱟᱞᱟᱜ ᱟ ᱟᱠᱚ ᱥᱮᱫ ᱨᱮ ᱟᱞᱮ ᱥᱟᱞᱟᱜ ᱫᱚᱢᱮ ᱠᱚ ᱜᱚᱞᱯᱷᱚᱭᱟ ᱩᱱᱠᱩ ᱥᱟᱞᱟᱜ ᱫᱚᱢᱮ ᱟᱞᱮᱭᱟᱜ ᱦᱚᱸ ᱡᱚᱜᱟᱡᱚᱜᱽ ᱢᱮᱱᱟᱜ ᱛᱟᱞᱮᱭᱟ ᱟᱨ ᱵᱟᱡᱟᱨ ᱠᱚᱦᱚᱸ ᱡᱩᱫᱤ ᱟᱞᱮ ᱪᱟᱞᱟᱜᱼᱟ ᱟᱨ ᱵᱟᱝ ᱠᱚ ᱪᱟᱞᱟᱣ ᱟᱠᱟᱱᱟ ᱩᱱᱠᱩ ᱥᱟᱞᱟᱜ ᱞᱟᱹᱭ ᱟᱞᱮ ᱪᱚᱦ ᱟᱫᱚ ᱵᱟᱡᱟᱨ ᱵᱟᱯᱮ ᱪᱟᱞᱟᱜᱼᱟ ᱜᱟᱛᱮ ᱜᱟᱛᱮ ᱵᱚᱱ ᱪᱟᱞᱟᱜᱼᱟ ᱥᱮ ᱯᱚᱨᱚᱵᱽ ᱧᱮᱞ ᱦᱚᱸ ᱡᱩᱫᱤ ᱞᱮ ᱧᱟᱯᱟᱢᱟ ᱞᱟᱹᱭ ᱟᱞᱮ ᱪᱚᱦ ᱢᱤᱫ ᱴᱟᱝ ᱫᱚᱠᱟᱱ ᱨᱮ ᱞᱟᱹᱰᱩ ᱠᱤᱨᱤᱧ ᱠᱟᱛᱮᱜ ᱵᱚᱱ ᱡᱚᱢ ᱞᱮᱜᱮ ᱟᱠᱚ ᱦᱚᱸ ᱠᱚ ᱠᱤᱨᱤᱧᱟ ᱟᱞᱮ ᱦᱚᱞᱮ ᱠᱤᱨᱤᱧᱟ ᱟᱨᱚ ᱚᱱᱠᱟ ᱜᱚᱴᱟ ᱢᱮᱞᱟ ᱠᱚᱞᱮ ᱧᱮᱞ ᱟᱹᱪᱩᱨᱟ ᱟᱨ ᱞᱮ ᱜᱚᱞᱯᱷᱚ ᱵᱟᱲᱟᱭᱟ ᱟᱨ ᱟᱫᱚ ᱟᱹᱰᱤ ᱧᱤᱸᱫᱟᱹ ᱞᱮᱱ ᱠᱷᱟᱱ ᱚᱲᱟᱜ ᱟᱫᱚ ᱞᱮ ᱦᱤᱡᱩᱜᱼᱟ ᱞᱟᱹᱭ ᱟᱞᱮ ᱪᱚ ᱟᱫᱚ ᱩᱱᱟᱹᱜ ᱧᱤᱸᱫᱟᱹ ᱭᱮᱱᱟ ᱚᱲᱟᱜ ᱵᱚᱱ ᱪᱟᱞᱟᱜᱼᱟ ᱟᱫᱚ ᱩᱱᱠᱩ ᱫᱤᱠᱩ ᱫᱚ ᱵᱟᱠᱚ ᱛᱟᱲᱟᱢ ᱜᱮᱭᱟ ᱵᱤᱥᱤ ᱛᱚ ᱠᱷᱟᱹᱞᱤ ᱠᱚ ᱞᱟᱹᱭᱟ ᱟᱢᱟᱫᱮᱨ ᱜᱟᱹᱲᱤ ᱟᱥᱮᱱᱟᱭ ᱪᱚᱞᱚ ᱜᱟᱹᱲᱤ ᱠᱚᱨᱮ ᱡᱟᱵᱚ ᱟᱨ ᱫᱷᱩᱨᱟ ᱦᱚᱞᱮ ᱞᱤᱭᱮ ᱡᱟᱵᱚ ᱛᱳᱫᱤᱠᱮ ᱟᱫᱚ ᱞᱮ ᱞᱟᱹᱭᱟ ᱪᱚ ᱛᱟᱦᱚᱞᱮ ᱟᱢᱟᱫᱮᱨᱠᱮ ᱞᱤᱭᱮ ᱡᱟ ᱟᱫᱚ ᱠᱚ ᱞᱟᱹᱭᱟ ᱪᱚᱦ ᱛᱟᱦᱚᱞᱮ ᱟᱯᱮ ᱚᱲᱟᱜ ᱫᱚ ᱥᱟᱺᱜᱤᱧ ᱜᱮᱭᱟ ᱚᱱᱟ ᱜᱟᱹᱲᱤ ᱛᱮᱜᱮ ᱠᱚ ᱤᱫᱤ ᱦᱚᱴᱚ ᱠᱟᱯᱮᱭᱟ ᱟᱫᱚ ᱩᱱᱠᱩ ᱥᱟᱞᱟᱜ ᱜᱟᱛᱮ ᱜᱟᱛᱮ ᱞᱮ ᱦᱤᱡᱩᱜᱼᱟ ᱟᱫᱚ ᱞᱮ ᱢᱮᱛᱟ ᱠᱚᱣᱟ ᱢᱟ ᱛᱚᱵᱮ ᱟᱯᱮ ᱫᱚ ᱵᱚᱞᱚᱱ ᱯᱮ ᱟᱞᱮ ᱫᱚ ᱟᱹᱰᱤ ᱥᱟᱺᱜᱤᱧ ᱛᱟᱞᱮᱭᱟ ᱚᱲᱟᱜ ᱟᱫᱚ ᱱᱚᱱᱰᱮ ᱜᱮ ᱢᱩᱪᱟᱹᱫ